ᱦᱮᱸ ᱤᱧ ᱢᱤᱫᱴᱮᱱ ᱪᱩᱲᱤᱫᱟᱨᱤᱧ ᱚᱰᱟᱨ ᱞᱮᱫᱼᱟ ᱛᱚ ᱚᱱᱟ ᱟᱹᱰᱤ ᱢᱚᱸᱡᱽ ᱰᱤᱡᱟᱭᱤᱱ ᱢᱮᱱᱟᱜᱼᱟ ᱪᱩᱲᱤᱫᱟᱨ ᱨᱮ ᱛᱟᱨᱯᱚᱨ ᱢᱚᱸᱡᱽ ᱜᱮ ᱥᱮᱞᱟᱭ ᱦᱚᱸ ᱥᱚᱦᱚ ᱥᱚᱦᱚᱡᱽ ᱛᱮ ᱵᱟᱝ ᱚᱲᱮᱡ ᱜᱚᱫᱚᱜᱼᱟ ᱠᱤᱪᱨᱤᱡ ᱟᱨ ᱦᱚᱨᱚᱱ ᱦᱚᱨᱚᱜ ᱨᱮᱦᱚᱸ ᱟᱹᱰᱤ ᱟᱨᱟᱢ ᱜᱮ ᱟᱹᱭᱠᱟᱹᱜᱼᱟ